ᱡᱟᱦᱟᱸ ᱞᱮᱠᱟ ᱤᱧᱫᱚ ᱩᱛᱩ ᱠᱚᱫᱚ ᱤᱥᱤᱱᱤᱱ ᱵᱟᱲᱟᱭᱟ ᱡᱟᱦᱟᱸᱞᱮᱠᱟ ᱡᱤᱞ ᱩᱛᱩ ᱞᱟᱹᱜᱤᱫ ᱮᱱᱛᱮᱫ ᱛᱚᱠᱷᱚᱱ ᱢᱟ ᱡᱤᱞ ᱵᱚᱱ ᱜᱮᱫᱟ ᱵᱷᱤᱱᱴᱤ ᱥᱩᱨ ᱨᱮ ᱛᱟᱦᱮᱱᱟ ᱟᱨ ᱤᱱᱟᱹ ᱯᱚᱨᱮ ᱥᱮᱸᱜᱮᱞ ᱵᱚᱱ ᱫᱷᱚᱨᱟᱣᱟ ᱠᱟᱱᱛᱤ ᱵᱚᱱ ᱪᱚᱸᱫᱟᱭᱟ ᱤᱱᱟᱹᱯᱚᱨᱮ ᱥᱩᱱᱩᱢ ᱵᱚᱱ ᱫᱩᱞᱟ ᱠᱟᱱᱛᱤᱨᱮ ᱤᱱᱟᱹᱯᱚᱨᱮ ᱯᱮᱸᱭᱟᱡᱽ ᱯᱮᱸᱭᱟᱡᱽ ᱮᱢ ᱠᱟᱛᱮᱫ ᱡᱤᱞ ᱠᱟᱹᱡ ᱠᱤᱪᱷᱩ ᱜᱟᱹᱲᱤᱠ ᱵᱚᱱ ᱜᱷᱟᱱᱴᱟ ᱧᱚᱜᱟ ᱤᱱᱟᱹ ᱯᱚᱨᱮ ᱡᱤᱞ ᱠᱷᱟᱸᱡᱚ ᱠᱟᱛᱮᱫ ᱠᱤᱪᱷᱩ ᱜᱷᱟᱹᱲᱤᱡ ᱜᱷᱟᱱᱴᱟ ᱵᱟᱲᱟ ᱠᱟᱛᱮᱫ ᱤᱥᱤᱱᱼᱤᱥᱤᱱᱚᱜ ᱩᱱᱟᱹᱜ ᱫᱚ ᱵᱟᱭ ᱤᱥᱤᱱ ᱠᱚᱜᱼᱟ ᱢᱟᱱᱮ ᱛᱷᱚᱲᱟ ᱵᱚᱦᱚᱛ ᱢᱟᱱᱮ ᱜᱷᱟᱱᱴᱟ ᱨᱩᱱ ᱵᱟᱲᱟ ᱠᱟᱛᱮᱫ ᱵᱤᱞᱟᱹᱛᱤ ᱵᱚᱱ ᱮᱢᱟᱜᱼᱟ ᱵᱤᱞᱟᱹᱛᱤ ᱮᱢ ᱠᱟᱛᱮᱫ ᱵᱩᱞᱩᱝ ᱵᱚᱱ ᱮᱢᱟᱜᱼᱟ ᱵᱩᱞᱩᱝ ᱮᱢ ᱠᱟᱛᱮᱫ ᱥᱚᱣᱟᱫᱽ ᱚᱱᱩᱥᱟᱨ ᱵᱩᱞᱩᱝ ᱵᱚᱱ ᱮᱢᱟᱜᱼᱟ ᱟᱨ ᱤᱱᱟᱹ ᱯᱚᱨᱮ ᱥᱟᱥᱟᱝ ᱢᱚᱥᱞᱟ ᱡᱤᱨᱟᱹ ᱫᱷᱚᱱᱭᱟᱹ ᱡᱟᱦᱟᱸ ᱛᱤᱱᱟᱹᱜ ᱜᱮ ᱢᱟᱱᱮ ᱥᱟᱵᱽᱡᱤ ᱨᱮ ᱞᱟᱜᱟᱜ ᱩᱛᱩᱨᱮ ᱡᱤᱞᱨᱮ ᱞᱟᱜᱟᱜ ᱤᱱᱟᱹ ᱦᱤᱥᱟᱹᱵᱽᱛᱮ ᱦᱤᱥᱟᱹᱵᱽ ᱨᱮᱭᱟᱜ ᱮᱢ ᱦᱩᱭᱩᱜᱼᱟ ᱥᱟᱥᱟᱝ ᱢᱚᱥᱞᱟ ᱠᱚ ᱡᱚᱛᱚᱣᱟᱜ ᱜᱮ ᱯᱷᱤᱨ ᱚᱱᱟ ᱜᱷᱟᱱᱴᱟ ᱵᱟᱲᱟ ᱠᱟᱛᱮᱫ ᱨᱩᱱ ᱵᱟᱲᱟ ᱠᱟᱛᱮᱫ ᱛᱷᱟᱹᱨᱤ ᱛᱮᱢ ᱰᱷᱟᱠᱚᱱ ᱠᱟᱫᱟᱜᱼᱟ ᱠᱤᱪᱷᱩ ᱜᱷᱟᱹᱲᱤᱡ ᱯᱚᱨᱮ ᱚᱱᱟᱢ ᱯᱟᱸᱪ ᱫᱚᱥ ᱯᱚᱨᱮ ᱯᱟᱸᱪ ᱯᱚᱨᱮᱢ ᱦᱟᱛᱟᱣ ᱠᱮᱫᱼᱟ ᱤᱱᱟᱹ ᱯᱚᱨᱮ ᱚᱸᱰᱮ ᱫᱟᱜ ᱮᱢ ᱫᱩᱞᱟᱜᱼᱟ ᱫᱟᱜ ᱫᱩᱞ ᱠᱟᱛᱮᱫ ᱵᱮᱥ ᱚᱠᱚᱡ ᱦᱮᱰᱮᱡ ᱮᱱᱟ ᱦᱮᱰᱮᱡ ᱵᱟᱲᱟ ᱠᱟᱛᱮᱫ ᱫᱷᱚᱱᱤᱭᱟᱹ ᱯᱟᱛᱟᱢ ᱮᱢ ᱠᱮᱫᱼᱟ ᱟᱨ ᱯᱷᱤᱨᱮᱢ ᱟᱬᱜᱚ ᱠᱮᱫᱼᱟ ᱚᱱᱮ ᱚᱱᱠᱟᱛᱮ ᱟᱸᱡᱚᱢ ᱞᱮᱠᱷᱟᱱ ᱟᱹᱰᱤ ᱢᱚᱡᱽ ᱜᱮ ᱵᱩᱡᱷᱟᱹᱜᱼᱟ ᱤᱱᱟᱹ ᱯᱚᱨᱮ ᱡᱟᱦᱟᱸ ᱞᱮᱠᱟ ᱦᱩᱭᱮᱱᱟ ᱟᱲᱟᱜ ᱟᱲᱟᱜ ᱩᱛᱩ ᱟᱲᱟᱜ ᱩᱛᱩ ᱞᱟᱹᱜᱤᱫ ᱱᱤᱛᱚᱜ ᱡᱚᱛᱚ ᱠᱷᱚᱱ ᱢᱟᱲᱟᱝ ᱵᱷᱤᱱᱴᱤ ᱜᱮᱵᱚᱱ ᱦᱟᱛᱟᱣᱟ ᱜᱮᱫᱟᱵᱚᱱ ᱟᱲᱟᱜ ᱟᱲᱟᱜ ᱜᱮᱫ ᱠᱟᱛᱮᱫ ᱥᱮᱸᱜᱮᱞ ᱵᱚᱱ ᱫᱷᱚᱨᱟᱣᱟ ᱠᱟᱱᱛᱤ ᱵᱚᱱ ᱪᱚᱸᱫᱟᱭᱟ ᱠᱟᱱᱛᱤ ᱪᱚᱸᱫᱟ ᱠᱟᱛᱮ ᱥᱩᱱᱩᱢ ᱵᱚᱱ ᱫᱩᱞᱟ ᱥᱩᱱᱩᱢ ᱞᱚᱞᱚ ᱧᱚᱜ ᱠᱟᱛᱮᱫ ᱚᱱᱟᱨᱮ ᱨᱚᱦᱚᱲ ᱢᱟᱹᱨᱤᱪ ᱵᱚᱱ ᱮᱢᱟ ᱦᱟᱜᱼᱟ ᱨᱚᱦᱚᱲ ᱢᱟᱹᱨᱤᱪ ᱮᱢ ᱠᱟᱛᱮᱫ ᱡᱩᱫᱤ ᱚᱱᱟ ᱤᱭᱟᱹᱧᱚᱜ ᱮᱱᱟ ᱱᱟᱦᱟᱜ ᱯᱷᱤᱨ ᱚᱱᱟᱨᱮ ᱟᱲᱟᱜ ᱵᱚᱱ ᱮᱢ ᱠᱮᱫᱟ ᱟᱲᱟᱜ ᱮᱢ ᱠᱟᱛᱮᱫ ᱟᱲᱟᱜ ᱮᱢ ᱠᱟᱛᱮ ᱩᱱᱤ ᱡᱚᱦᱚᱜ ᱵᱚᱱ ᱜᱷᱟᱱᱴᱟ ᱵᱟᱲᱟ ᱠᱮᱫᱼᱟ ᱜᱷᱟᱱᱴᱟ ᱵᱟᱲᱟ ᱠᱟᱛᱮᱫ ᱤᱥᱤᱱ ᱧᱮᱞᱟᱵᱚᱱ ᱪᱮᱫ ᱞᱮᱠᱟ ᱚᱱᱟ ᱤᱭᱟᱹᱜ ᱠᱟᱱᱟ ᱠᱟᱹᱡ ᱨᱩᱱ ᱧᱚᱜᱚᱜ ᱠᱟᱱᱟ ᱯᱷᱤᱨ ᱚᱱᱟᱨᱮ ᱵᱩᱞᱩᱝ ᱵᱚᱱ ᱮᱨᱟᱜᱼᱟ ᱵᱩᱞᱩᱝ ᱮᱨ ᱠᱟᱛᱮᱫ ᱥᱚᱣᱟᱫᱽ ᱟᱱᱩᱥᱟᱨ ᱵᱩᱞᱩᱝ ᱵᱚᱱ ᱮᱨᱟᱜᱼᱟ ᱟᱨ ᱯᱷᱤᱨ ᱜᱷᱟᱱᱴᱟᱭ ᱟᱵᱚᱱ ᱜᱷᱟᱱᱴᱟᱼᱜᱷᱟᱱᱴᱟ ᱛᱮ ᱡᱟᱦᱟᱸ ᱞᱮᱠᱟᱛᱮ ᱵᱚᱱ ᱤᱥᱤᱱᱟ ᱤᱥᱤᱱ ᱠᱟᱛᱮᱫ ᱚᱱᱟ ᱨᱮ ᱨᱟᱹᱥᱩᱱ ᱵᱟᱨᱼᱯᱮ ᱯᱚᱴ ᱵᱚᱱ ᱦᱟᱛᱟᱣᱟ ᱟᱨ ᱚᱱᱟᱨᱮ ᱠᱚᱴᱮᱡ ᱠᱟᱛᱮᱫ ᱵᱚᱱ ᱢᱮᱥᱟᱦᱟᱜᱼᱟ ᱚᱱᱟ ᱠᱚ ᱢᱮᱥᱟᱣᱟᱜ ᱠᱷᱟᱱ ᱜᱮ ᱟᱲᱟᱜ ᱫᱚ ᱟᱹᱰᱤ ᱥᱤᱵᱤᱞ ᱵᱩᱡᱷᱟᱹᱜᱼᱟ ᱟᱨ ᱚᱱᱟ ᱢᱮᱥᱟ ᱠᱟᱛᱮᱫ ᱛᱟᱭᱚᱢ ᱫᱚᱵᱚᱱ ᱟᱬᱜᱚᱭᱟ ᱟᱨ ᱟᱬᱜᱚ ᱠᱟᱛᱮᱫ ᱚᱱᱟᱫᱚ ᱵᱚᱱ ᱡᱚᱢᱟ ᱱᱚᱜᱼᱚᱭ ᱱᱚᱝᱠᱟ ᱜᱮ ᱟᱲᱟᱜ ᱩᱛᱩ ᱟᱨ ᱪᱤᱞ ᱩᱛᱩ ᱨᱮᱭᱟᱜ ᱤᱧ ᱞᱟᱹᱭᱟᱜ ᱯᱮᱭᱟ ᱱᱤᱭᱟᱹᱠᱤᱱ ᱱᱤᱭᱟᱹ ᱠᱷᱟᱱᱜᱮ ᱱᱚᱝᱠᱟ ᱤᱥᱤᱱ ᱞᱮᱠᱷᱟᱱᱜᱮ ᱥᱤᱵᱤᱞ ᱵᱩᱡᱷᱟᱹᱜᱼᱟ